ᱵᱳᱭᱜᱟᱱᱤᱠ ᱯᱚᱫᱽᱫᱷᱚᱛᱤ ᱱᱚᱝᱠᱟ ᱩᱱᱱᱚᱛᱚ ᱟᱠᱟᱱᱟ ᱢᱤᱫ ᱡᱟᱭᱜᱟ ᱠᱷᱚᱱ ᱢᱤᱫ ᱡᱟᱭᱜᱟ ᱨᱮ ᱪᱟᱞᱟᱜ ᱵᱟᱝ ᱞᱮᱠᱟᱛᱮ ᱱᱚᱜᱼᱚᱭ ᱢᱳᱵᱟᱭᱤᱞ ᱠᱚᱢᱯᱤᱭᱩᱴᱟᱨ ᱤᱧᱡᱤᱱᱤᱭᱟᱨᱤᱝ ᱩᱱᱠᱩ ᱠᱚ ᱱᱚᱝᱠᱟ ᱠᱚ ᱛᱮᱭᱟᱨ ᱦᱚᱴᱚ ᱟᱠᱟᱫ ᱵᱚᱱᱟ ᱡᱤᱭᱳᱱ ᱪᱟᱞᱟᱜ ᱥᱳᱢᱚᱭ ᱞᱟᱜᱟᱜ ᱠᱟᱱᱛᱮ ᱴᱨᱮᱱ ᱥᱮ ᱨᱩᱞ ᱯᱞᱮᱱ ᱚᱱᱠᱟᱛᱮ ᱟᱹᱰᱤ ᱥᱚᱢᱚᱭ ᱠᱚ ᱠᱷᱟᱴᱚ ᱟᱠᱟᱫ ᱛᱟᱵᱚᱱᱟ ᱚᱱᱠᱟ ᱞᱮᱠᱟᱛᱮ ᱮᱛᱚ ᱩᱱᱱᱚᱛᱚ ᱟᱠᱟᱱᱟ ᱡᱮ ᱚᱱᱮ ᱠᱚ ᱢᱮᱱᱟ ᱵᱚᱦᱚᱜ ᱜᱮ ᱞᱟᱹᱴᱩ ᱪᱟᱵᱟᱭᱮᱱᱟ ᱠᱟᱴᱟ ᱜᱮ ᱠᱟᱹᱴᱤᱡ ᱪᱟᱵᱟ ᱟᱠᱟᱱᱟ ᱚᱱᱠᱟ ᱞᱮᱠᱟᱛᱮ ᱟᱹᱰᱤ ᱟᱹᱰᱤ ᱩᱱᱱᱚᱛᱚ ᱦᱩᱭ ᱟᱠᱟᱱ ᱛᱟᱵᱚᱱᱟ ᱱᱚᱣᱟ ᱠᱚᱢᱯᱤᱭᱩᱴᱟᱨ ᱪᱟᱹᱞᱩ ᱠᱟᱛᱮ ᱡᱚᱛᱚ ᱡᱚᱛᱚ ᱡᱤᱱᱤᱥ ᱜᱮ ᱮᱠᱫᱚᱢ ᱥᱚᱞᱦᱮ ᱟᱠᱟᱱ ᱛᱟᱵᱚᱱᱟ ᱚᱱᱟ ᱛᱤᱧ ᱢᱮᱱᱟ ᱮᱠᱫᱚᱢ ᱟᱹᱰᱤ ᱱᱟᱯᱟᱭ ᱠᱟᱹᱢᱤ ᱪᱟᱞᱟᱜ ᱠᱟᱱ ᱛᱟᱵᱚᱱᱟ ᱱᱚᱣᱟ ᱠᱚᱢᱯᱤᱭᱩᱴᱟᱨ ᱫᱟᱨᱟᱭ ᱛᱮ